ᱤᱧᱨᱮᱱ ᱢᱤᱫ ᱵᱚᱭᱦᱟ ᱢᱮᱱᱟᱭ ᱛᱤᱧᱟ ᱤᱧ ᱠᱷᱚᱱ ᱫᱚᱭ ᱠᱟᱹᱴᱤᱡ ᱜᱮᱭᱟ ᱛᱚ ᱩᱱᱤ ᱟᱨ ᱤᱧ ᱠᱟᱹᱴᱤᱡ ᱠᱷᱚᱱᱜᱮ ᱢᱮᱞᱢᱤᱥ ᱠᱟᱛᱮᱫ ᱠᱟᱹᱴᱤᱡ ᱠᱷᱚᱱ ᱜᱮᱞᱤᱧ ᱦᱟᱨᱟᱣ ᱠᱟᱱᱟ ᱛᱚ ᱩᱱᱤᱭᱟᱜ ᱡᱚᱢ ᱧᱩ ᱤᱧ ᱡᱟᱦᱟᱸ ᱜᱤᱧ ᱠᱩᱥᱤᱭᱟᱜᱼᱟ ᱩᱱᱤ ᱦᱚᱸ ᱚᱱᱟᱜᱮᱭ ᱠᱩᱥᱤᱭᱟᱜᱼᱟ ᱥᱮ ᱠᱤᱪᱨᱤᱡ ᱦᱚᱨᱚᱜ ᱨᱮᱭᱟᱜ ᱫᱷᱚᱨᱚᱱ ᱦᱚᱸ ᱚᱱᱮᱠᱴᱟ ᱢᱟᱱᱮ ᱢᱤᱫ ᱨᱚᱠᱚᱢ ᱛᱟᱹᱞᱤᱧ ᱜᱮᱭᱟ ᱤᱧ ᱡᱟᱦᱟᱸ ᱞᱮᱠᱟᱱᱟᱜ ᱠᱟᱞᱟᱨ ᱠᱚ ᱥᱮ ᱠᱤᱪᱨᱤᱡ ᱤᱧ ᱠᱩᱥᱤᱭᱟᱜᱼᱟ ᱩᱱᱤ ᱦᱚᱸ ᱚᱱᱠᱟᱱᱟᱜ ᱜᱮᱭ ᱠᱩᱥᱤᱭᱟᱜᱼᱟ ᱤᱧ ᱡᱮᱢᱚᱱ ᱮᱱᱮᱡ ᱥᱮᱹᱨᱮᱹᱧ ᱤᱧ ᱠᱩᱥᱤᱭᱟᱜᱼᱟ ᱩᱱᱤ ᱦᱚᱸ ᱮᱱᱮᱡ ᱥᱮᱹᱨᱮᱹᱧᱮ ᱠᱩᱥᱤᱭᱟᱜᱼᱟ ᱚᱱᱠᱟᱜᱮ ᱟᱭᱢᱟ ᱨᱚᱠᱚᱢ ᱡᱤᱱᱤᱥ ᱢᱮᱞ ᱢᱮᱱᱟᱜ ᱛᱟᱹᱞᱤᱧᱟ ᱡᱮᱢᱚᱱ ᱩᱱᱤᱦᱚᱸ ᱚᱞᱚᱜ ᱯᱟᱲᱦᱟᱜ ᱮ ᱪᱮᱫ ᱟᱠᱟᱫᱟ ᱤᱧᱦᱚᱸ ᱚᱞᱚᱜ ᱯᱟᱲᱦᱟᱜ ᱤᱧ ᱪᱮᱫ ᱟᱠᱟᱫᱟ ᱩᱱᱤ ᱦᱚᱸ ᱪᱟᱥᱨᱮ ᱥᱟᱱᱟᱢ ᱞᱮᱠᱟᱱ ᱠᱟᱹᱢᱤᱭ ᱵᱟᱲᱟᱭᱟ ᱤᱧ ᱦᱚᱸ ᱛᱷᱚᱲᱟ ᱜᱟᱱᱜᱮ ᱩᱱᱤ ᱞᱮᱠᱟᱧ ᱵᱟᱲᱟᱭᱟ ᱟᱨ ᱡᱮ ᱡᱟᱦᱟᱸᱛᱮ ᱪᱟᱞᱟᱜ ᱡᱮᱢᱚᱱ ᱪᱮ ᱢᱮᱞᱟ ᱠᱚ ᱥᱮ ᱡᱟᱦᱟᱱᱟᱜ ᱧᱮᱧᱮᱞ ᱪᱟᱞᱟᱜ ᱞᱟᱹᱜᱤᱫ ᱟᱹᱞᱤᱧ ᱦᱚᱸ ᱟᱹᱰᱤᱜᱮ ᱢᱤᱫ ᱥᱟᱶ ᱛᱮᱜᱮᱞᱤᱧ ᱫᱟᱬᱟᱱᱟ ᱱᱮᱛᱟᱨᱦᱚᱸ ᱞᱤᱧ ᱞᱟᱹᱴᱩ ᱦᱟᱨᱟ ᱵᱩᱨᱩᱭᱮᱱ ᱨᱮᱦᱚᱸ ᱞᱤᱧ ᱱᱮᱛᱟᱨ ᱧᱮᱧᱮᱞ ᱠᱚ ᱢᱤᱫ ᱛᱮᱜᱮ ᱞᱤᱧ ᱪᱟᱞᱟᱜᱼᱟ ᱟᱨ ᱡᱟᱦᱟᱱᱟᱜ ᱥᱚᱢᱚᱥᱥᱟ ᱡᱚᱫᱤ ᱦᱳᱭ ᱞᱮᱱᱠᱷᱟᱱ ᱚᱲᱟᱜ ᱠᱚᱨᱮᱫ ᱨᱚᱯᱚᱲ ᱠᱚ ᱥᱮ ᱪᱮᱫ ᱟᱹᱞᱤᱧ ᱫᱚ ᱦᱚᱲ ᱴᱷᱮᱱ ᱵᱟᱹᱞᱤᱧ ᱪᱟᱞᱟᱜᱼᱟ ᱱᱤᱡᱮᱨᱟᱜ ᱥᱚᱢᱚᱥᱥᱟ ᱱᱤᱡᱮᱨ ᱴᱷᱮᱱ ᱜᱮᱞᱤᱧ ᱢᱤᱴᱟᱹᱣᱟ ᱟᱨ ᱟᱹᱰᱤ ᱢᱮᱞ ᱢᱤᱥᱛᱮ ᱥᱮᱨᱚᱠᱚᱢ ᱢᱚᱱᱮᱨᱮ ᱠᱳᱱᱳ ᱨᱟᱜᱟ ᱨᱟᱜᱤ ᱵᱟᱹᱱᱩᱜ ᱛᱟᱹᱞᱤᱧᱟ ᱤᱧᱦᱚᱸ ᱩᱱᱤᱦᱚᱸ ᱟᱹᱰᱤ ᱢᱤᱞᱢᱮᱥ ᱜᱮᱞᱤᱧ ᱛᱟᱦᱮᱱᱟ ᱟᱨ ᱵᱷᱚᱵᱤᱥᱚᱛ ᱨᱮᱦᱚᱸ ᱡᱮᱱᱚ ᱤᱧ ᱟᱨ ᱤᱧᱨᱮᱱ ᱵᱚᱭᱦᱟ ᱟᱹᱰᱤ ᱢᱤᱞ ᱵᱷᱟᱵᱮ ᱜᱮᱞᱤᱧ ᱛᱟᱦᱮᱱ